ᱥᱟᱱᱛᱟᱲ ᱦᱚᱲ ᱫᱚ ᱥᱟᱱᱛᱟᱲ ᱯᱟᱹᱨᱥᱤ ᱛᱮᱠᱚ ᱨᱚᱲᱟ ᱟᱠᱚᱣᱟ ᱩᱯᱨᱩᱢ ᱪᱤᱱᱦᱟᱹ ᱫᱚ ᱡᱟᱦᱟᱸ ᱟᱭᱳ ᱟᱲᱟᱝ ᱛᱮᱠᱚ ᱨᱚᱲᱟ ᱡᱟᱦᱟᱸ ᱞᱮᱠᱟ ᱟᱞᱮ ᱥᱟᱱᱛᱟᱲ ᱦᱚᱲ ᱡᱮᱢᱚᱱ ᱫᱤᱠᱩᱛᱮ ᱨᱚᱲᱵᱚᱱ ᱪᱮᱫᱚᱜᱼᱟ ᱚᱱᱠᱟᱜᱮ ᱫᱤᱠᱩ ᱠᱚ ᱪᱷᱟᱹᱛᱤᱠ ᱠᱚᱦᱚᱸ ᱟᱵᱚᱣᱟᱜ ᱥᱟᱱᱛᱟᱲ ᱨᱚᱲ ᱩᱱᱠᱩ ᱦᱚᱸ ᱪᱮᱫᱚᱜ ᱥᱟᱱᱟᱭᱮᱫ ᱠᱚᱣᱟ ᱦᱤᱡᱩᱜ ᱠᱟᱱ ᱫᱤᱱᱨᱮ ᱩᱱᱠᱩ ᱦᱚᱸᱠᱚ ᱪᱮᱫᱚᱜᱼᱟ ᱟᱨ ᱟᱞᱮ ᱫᱚ ᱥᱟᱱᱛᱟᱲ ᱨᱚᱲ ᱱᱩᱱᱟᱹᱜ ᱞᱮ ᱠᱩᱥᱤᱭᱟᱜᱼᱟ ᱱᱩᱱᱟᱹᱜ ᱞᱮ ᱠᱩᱥᱤᱭᱟᱜᱼᱟ ᱡᱮ ᱥᱟᱱᱛᱟᱲ ᱛᱮᱜᱮ ᱯᱟᱲᱦᱟᱜ ᱠᱟᱱᱟ ᱞᱮ ᱟᱨ ᱢᱟᱲᱟᱝ ᱥᱮᱫ ᱦᱚᱞᱮ ᱞᱟᱦᱟ ᱠᱟᱱᱟ ᱟᱨ ᱡᱚᱛᱚ ᱦᱚᱲᱜᱮ ᱟᱞᱮ ᱟᱛᱳ ᱠᱚᱨᱮᱱ ᱥᱩᱨ ᱟᱹᱛᱩ ᱠᱚᱨᱮᱱ ᱦᱚᱸ ᱥᱟᱱᱛᱟᱲ ᱛᱮᱜᱮ ᱠᱚ ᱨᱚᱲᱟ ᱥᱟᱶᱛᱮ ᱡᱟᱦᱟᱸ ᱛᱤᱱᱟᱹᱜ ᱟᱹᱛᱩ ᱨᱮ ᱦᱤᱡᱩᱜ ᱟᱠᱚ ᱮᱴᱟᱜ ᱡᱟᱹᱛ ᱠᱚ ᱥᱟᱢᱟᱱ ᱟᱹᱠᱷᱨᱤᱧ ᱠᱚ ᱩᱱᱠᱩ ᱦᱚᱸ ᱡᱚᱛᱚ ᱥᱟᱱᱛᱟᱲ ᱛᱮᱜᱮ ᱵᱟᱹᱭ ᱵᱟᱹᱭ ᱛᱮᱠᱚ ᱪᱮᱫ ᱦᱚᱨᱟᱜ ᱠᱟᱱᱟ ᱟᱫᱚᱢ ᱠᱚᱫᱚ ᱠᱚ ᱪᱮᱫ ᱤᱫᱤᱭᱟᱠᱟᱱᱟ ᱡᱮ ᱱᱚᱣᱟ ᱟᱹᱛᱩ ᱵᱚᱱ ᱵᱚᱞᱚᱭᱮᱱᱟ ᱢᱮᱱᱛᱮ ᱥᱟᱱᱛᱟᱲ ᱛᱮᱜᱮ ᱵᱚᱱ ᱨᱚᱲᱢᱟ ᱚᱱᱠᱟ ᱦᱚᱸ ᱦᱩᱭᱩᱜ ᱠᱟᱱᱟ ᱟᱨ ᱦᱤᱡᱩᱜ ᱠᱟᱱ ᱫᱤᱱᱨᱮ ᱥᱟᱱᱛᱟᱲ ᱛᱮᱜᱮ ᱱᱟᱦᱟᱜ ᱠᱚ ᱨᱚᱲᱟ ᱟᱨ ᱱᱤᱛᱚᱜ ᱫᱚ ᱜᱚᱴᱟ ᱜᱮ ᱥᱟᱱᱛᱟᱲᱛᱮ ᱯᱟᱲᱦᱟᱣ ᱪᱟᱹᱞᱩ ᱟᱠᱟᱱᱟ ᱟᱨ ᱡᱟᱦᱟᱸ ᱛᱤᱱᱟᱹᱜ ᱟᱹᱛᱩ ᱚᱲᱟᱜ ᱠᱚᱨᱮᱜ ᱦᱚᱲ ᱠᱚ ᱢᱮᱱᱟᱜ ᱠᱚᱣᱟ ᱡᱚᱛᱚ ᱥᱟᱱᱛᱟᱲ ᱛᱮᱜᱮ ᱠᱚ ᱯᱟᱲᱦᱟᱜ ᱠᱚ ᱨᱤᱠᱟᱹ ᱟᱠᱟᱫᱼᱟ ᱟᱨ ᱢᱟᱲᱟᱝ ᱥᱮᱫ ᱞᱟᱦᱟ ᱨᱮᱱᱟᱜ ᱦᱚᱸᱠᱚ ᱪᱮᱥᱴᱟ ᱟᱠᱟᱫᱼᱟ ᱟᱨ ᱥᱟᱱᱛᱟᱲ ᱯᱟᱲᱦᱟᱣ ᱱᱤᱛᱚᱜ ᱜᱚᱴᱟ ᱵᱷᱟᱨᱚᱛ ᱵᱷᱛᱤᱨ ᱨᱮᱢᱟ ᱪᱟᱹᱞᱩ ᱟᱠᱟᱱ ᱜᱮᱭᱟ ᱟᱨ ᱮᱴᱟᱜ ᱠᱚᱨᱮᱜ ᱦᱚᱸ ᱦᱳᱭ ᱛᱚ ᱪᱟᱞᱟᱜ ᱠᱟᱱ ᱜᱮᱭᱟ ᱱᱟᱦᱟᱜ ᱟᱨ ᱱᱤᱛᱚᱜ ᱥᱟᱱᱛᱟᱲ ᱨᱮ ᱢᱟᱱᱮ ᱢᱟᱪᱮᱫ ᱠᱚᱦᱚᱸ ᱠᱚ ᱵᱟᱦᱟᱞᱤᱭᱮᱫ ᱠᱚᱣᱟ ᱥᱟᱶᱛᱮ ᱡᱟᱦᱟᱸ ᱛᱤᱱᱟᱹᱜ ᱟᱞᱮ ᱥᱟᱶ ᱚᱲᱟᱜ ᱨᱮ ᱦᱮᱱᱟᱜ ᱞᱮᱭᱟ ᱡᱚᱛᱚ ᱦᱚᱲ ᱥᱟᱱᱛᱟᱲ ᱛᱜᱮ ᱞᱮ ᱨᱚᱲᱟ ᱥᱩᱨ ᱥᱟᱺᱜᱤᱧ ᱠᱚᱨᱮᱱ ᱦᱚᱸ ᱥᱟᱱᱛᱟᱲ ᱛᱮᱜᱮ ᱠᱚ ᱨᱚᱲᱟ ᱟᱫᱚ ᱟᱥᱟᱭᱟᱞᱮ ᱡᱟᱦᱟᱸ ᱛᱤᱱᱟᱹᱜ ᱵᱟᱠᱚ ᱵᱟᱲᱟᱭᱟ ᱩᱱᱠᱩ ᱦᱚᱸ ᱡᱮᱢᱚᱱ ᱢᱟᱱᱮ ᱠᱟᱹᱡ ᱠᱟᱹᱡ ᱛᱮᱠᱚ ᱪᱮᱫ ᱤᱫᱤᱜ ᱠᱟᱱ ᱪᱤᱠᱟᱹᱛᱮ ᱯᱩᱨᱟᱹ ᱠᱚ ᱪᱮᱫ ᱤᱫᱤᱜᱼᱟ ᱚᱱᱟ ᱨᱮᱱᱟᱜ ᱢᱟᱱᱮ ᱡᱟᱱᱠᱟᱹᱨᱤᱞᱮ ᱮᱢᱟ ᱟᱠᱚᱣᱟ ᱟᱫᱚ ᱱᱤᱛᱚᱜ ᱡᱟᱦᱟᱸ ᱡᱟᱦᱟᱸ ᱛᱤᱱᱟᱹᱜ ᱜᱮ ᱢᱮᱱᱟᱜ ᱵᱚᱱᱟ ᱡᱚᱛᱚ ᱪᱤᱠᱟᱹᱛᱮ ᱥᱟᱱᱛᱟᱲ ᱛᱮᱵᱚᱱ ᱪᱮᱫᱚᱜᱼᱟ ᱚᱱᱟ ᱨᱮᱱᱟᱜ ᱜᱮ ᱱᱟᱦᱟᱜ ᱵᱚᱱ ᱨᱤᱠᱟᱹᱭᱟ ᱡᱚᱛᱚ ᱦᱚᱲ ᱥᱟᱱᱛᱟᱲᱛᱮ ᱡᱮᱢᱚᱱ ᱵᱚᱱ ᱨᱚᱲ ᱜᱟᱱᱢᱟ